ᱦᱮᱸ ᱱᱚᱣᱟ ᱠᱷᱚᱵᱚᱨ ᱯᱟᱲᱦᱟᱣ ᱟᱞᱮ ᱦᱚᱸ ᱵᱟᱨᱦᱮ ᱨᱮᱱᱟᱜ ᱠᱷᱚᱵᱚᱨ ᱯᱟᱲᱦᱟᱣ ᱚᱱᱟ ᱴᱤᱵᱷᱤ ᱠᱚᱨᱮ ᱱᱤᱛᱳᱜ ᱢᱟ ᱢᱳᱵᱟᱭᱤᱞ ᱠᱚ ᱢᱮᱱᱟᱜ ᱛᱮ ᱚᱲᱟᱜ ᱠᱚᱨᱮᱱ ᱜᱤᱫᱽᱨᱟᱹ ᱠᱚᱣᱟᱜ ᱚᱱᱟ ᱠᱚᱜᱮ ᱞᱮ ᱧᱮᱞ ᱵᱟᱲᱟᱭᱟ ᱟᱨ ᱚᱱᱟ ᱫᱤᱥᱚᱢ ᱨᱮᱱᱟᱜ ᱠᱷᱚᱵᱚᱨ ᱦᱚᱸᱞᱮ ᱵᱟᱲᱟᱭᱟ ᱚᱠᱟ ᱨᱮ ᱪᱮᱫ ᱪᱮᱠᱟᱹᱜ ᱠᱟᱱᱟ ᱢᱟᱱᱮ ᱥᱟᱱᱛᱟᱲ ᱦᱚᱯᱚᱱᱟᱜ ᱥᱮ ᱟᱨ ᱮᱴᱟᱜ ᱠᱚᱣᱟᱜ ᱠᱚ ᱠᱷᱚᱵᱚᱨ ᱞᱮ ᱵᱟᱲᱟᱭᱟ ᱟᱨ ᱞᱮ ᱦᱩᱫᱤᱥᱚᱜᱼᱟ ᱟᱨ ᱚᱱᱟ ᱪᱮᱛᱟᱱ ᱛᱮᱞᱮ ᱜᱟᱞᱢᱟᱨᱟᱣ ᱜᱮᱭᱟ ᱡᱮ ᱱᱚᱝᱠᱟ ᱜᱷᱚᱴᱚᱱᱟ ᱦᱩᱭᱩᱜ ᱠᱟᱱᱟ ᱟᱨ ᱵᱤᱥᱮᱥ ᱠᱟᱭᱛᱮ ᱥᱟᱱᱛᱟᱲ ᱦᱚᱯᱚᱱᱟᱜ ᱡᱟᱦᱟᱸᱱᱟᱜ ᱠᱚ ᱜᱷᱚᱴᱚᱱᱟ ᱞᱮ ᱧᱮᱞ ᱧᱟᱢᱟ ᱥᱮᱞᱮ ᱵᱟᱰᱟᱭᱟ ᱚᱱᱟ ᱫᱚ ᱱᱤᱡᱮᱨ ᱡᱟᱹᱥᱛᱤ ᱧᱚᱜ ᱜᱮᱞᱮ ᱩᱭᱦᱟᱹᱨ ᱵᱷᱟᱵᱱᱟᱣᱟᱜᱼᱟ ᱡᱮ ᱟᱵᱚ ᱦᱚᱲ ᱪᱮᱛᱟᱱ ᱨᱮ ᱱᱚᱜᱼᱚ ᱱᱚᱝᱠᱟ ᱦᱩᱭᱩᱜᱚᱜ ᱠᱟᱱᱟ ᱛᱚ ᱚᱱᱟ ᱠᱟᱨᱚᱱ ᱛᱮᱞᱮ ᱜᱟᱞᱢᱟᱨᱟᱣ ᱜᱮᱭᱟ ᱚᱲᱟᱜ ᱠᱚᱨᱮ ᱟᱫᱚ ᱱᱤᱭᱟᱹ ᱜᱮ